ᱪᱟᱥᱵᱟᱥ ᱞᱟᱹᱜᱤᱫ ᱫᱚ ᱟᱭᱢᱟᱜᱮ ᱩᱭᱦᱟᱹᱨ ᱫᱚᱦᱚ ᱦᱩᱭᱩᱜᱼᱟ ᱱᱤᱛᱚᱜ ᱡᱟᱦᱟᱸ ᱡᱟᱭᱜᱟᱨᱮ ᱫᱟᱜ ᱞᱟᱜᱟᱼᱟ ᱚᱸᱰᱮᱫᱚ ᱢᱤᱱᱤ ᱥᱟᱢᱟᱨᱥᱟᱞ ᱵᱚᱞ ᱠᱤᱱᱵᱟ ᱢᱮᱥᱤᱱ ᱫᱤᱭᱮ ᱚᱸᱰᱮ ᱫᱟᱜ ᱮᱢᱟᱣᱟᱜ ᱦᱩᱭᱩᱜᱼᱟ ᱡᱟᱦᱟᱸᱠᱩ ᱡᱟᱭᱜᱟᱨᱮ ᱦᱚᱭᱛᱚ ᱫᱟᱜ ᱟᱹᱰᱤ ᱰᱷᱤᱨ ᱟᱠᱟᱱᱟ ᱚᱱᱟᱠᱩ ᱡᱟᱭᱜᱟ ᱨᱮᱫᱚ ᱟᱲᱤᱠᱩ ᱢᱟᱜ ᱵᱚᱜᱚᱡ ᱠᱟᱛᱮᱜ ᱥᱮ ᱛᱤ ᱛᱮᱦᱚᱸ ᱟᱨᱮᱡ ᱠᱟᱛᱮᱜ ᱦᱟᱺᱡᱤᱛ ᱠᱟᱜ ᱦᱩᱭᱩᱜᱼᱟ ᱚᱱᱠᱟᱜᱤ ᱛᱤᱦᱤᱧ ᱜᱟᱯᱟᱫᱚ ᱡᱟᱦᱟᱸᱠᱩ ᱢᱟᱨᱮ ᱤᱛᱟᱹ ᱠᱟᱱᱟ ᱚᱱᱟᱠᱚᱫᱚ ᱠᱚᱢ ᱯᱷᱚᱞᱚᱱ ᱚᱠᱛᱮ ᱱᱟᱣᱟ ᱱᱟᱣᱟ ᱤᱛᱟᱹ ᱵᱟᱹᱭᱥᱟᱹᱣ ᱦᱩᱭᱩᱜᱼᱟ ᱡᱟᱛᱮ ᱰᱷᱤᱨ ᱯᱷᱚᱞᱚᱱ ᱧᱟᱢᱚᱜ ᱚᱱᱟᱠᱩᱜᱤ ᱞᱚᱠᱷᱚᱭ ᱦᱩᱭᱩᱜᱼᱟ ᱛᱷᱚᱲᱟᱫᱚ ᱡᱮ ᱛᱤᱡᱩᱠᱩ ᱥᱮ ᱮᱢᱟᱱ ᱛᱮᱱᱠᱩᱡ ᱫᱟᱨᱤᱠᱩ ᱡᱟᱦᱟᱸ ᱠᱟᱨᱚᱱᱛᱮ ᱜᱚᱡᱚᱜ ᱠᱟᱱᱟ ᱥᱮ ᱨᱟᱱ ᱞᱟᱜᱟᱣ ᱦᱩᱭᱩᱜᱼᱟ ᱚᱱᱟᱠᱩ ᱡᱟᱭᱜᱟ ᱨᱮᱫᱚ ᱚᱱᱠᱟᱜᱤ ᱴᱨᱤᱴᱢᱮᱱᱴ ᱦᱩᱭᱩᱜᱼᱟ ᱱᱚᱣᱟᱠᱩᱜᱤ ᱧᱮᱞᱦᱩᱭᱩᱜᱼᱟ ᱡᱮ ᱪᱟᱥᱫᱚ ᱡᱚᱨᱟᱠᱩ ᱨᱟᱱᱠᱩ ᱛᱤᱱ ᱥᱩᱢᱟᱹᱭ ᱛᱤᱱ ᱥᱩᱢᱟᱹᱭ ᱞᱟᱜᱟᱜᱼᱟ ᱛᱤᱱ ᱥᱩᱢᱟᱹᱭ ᱦᱮᱲᱦᱮᱫ ᱦᱩᱭᱩᱜᱼᱟ ᱛᱤᱱ ᱥᱩᱢᱟᱹᱭ ᱦᱟᱥᱟ ᱚᱱᱟᱠᱩ ᱠᱷᱮᱭᱟᱞ ᱫᱚᱦᱚ ᱞᱮᱠᱷᱟᱡᱜᱤ ᱢᱚᱪᱧᱚᱜ ᱛᱮᱜᱤ ᱦᱩᱭᱩᱜᱼᱟ